ᱤᱧ ᱴᱷᱮᱱ ᱡᱷᱚᱛᱚ ᱠᱷᱚᱱ ᱪᱮᱞᱮᱧᱡᱤᱝ ᱨᱮᱥᱤᱯᱤ ᱫᱚ ᱦᱩᱭᱩᱜ ᱠᱟᱱᱟ ᱥᱩᱡᱤ ᱨᱮᱱᱟᱜ ᱢᱤᱥᱴᱤ ᱵᱮᱱᱟᱣ ᱤᱧ ᱫᱚ ᱥᱩᱡᱤ ᱨᱮᱱᱟᱜ ᱢᱤᱥᱴᱤ ᱵᱮᱱᱟᱣ ᱞᱟᱹᱜᱤᱫ ᱛᱮ ᱯᱟᱹᱭᱞᱟᱹ ᱛᱮ ᱵᱟᱡᱟᱨ ᱠᱷᱚᱱ ᱢᱤᱫᱴᱟᱱ ᱟᱲᱟᱭᱥᱚ ᱜᱨᱟᱢ ᱨᱮᱱᱟᱜ ᱥᱩᱡᱤ ᱯᱮᱠᱮᱴᱤᱧ ᱠᱤᱨᱤᱧ ᱟᱹᱜᱩ ᱠᱟᱫᱟ ᱟᱨ ᱚᱱᱟ ᱞᱟᱹᱜᱤᱫ ᱛᱮ ᱤᱧ ᱫᱚ ᱪᱤᱱᱤᱧ ᱠᱤᱨᱤᱧ ᱟᱹᱜᱩ ᱠᱮᱫᱟ ᱟᱨ ᱯᱟᱣᱰᱟᱨ ᱛᱚᱣᱟᱧ ᱠᱤᱨᱤᱧ ᱟᱹᱜᱩ ᱠᱮᱫᱟ ᱯᱟᱣᱰᱟᱨ ᱛᱚᱣᱟᱧ ᱠᱤᱨᱤᱧ ᱟᱹᱜᱩ ᱠᱮᱫᱟ ᱟᱨ ᱚᱱᱟ ᱥᱟᱶᱛᱮ ᱮᱞᱟᱪ ᱤᱧ ᱠᱤᱨᱤᱧ ᱟᱹᱜᱩ ᱠᱮᱫᱟ ᱟᱨ ᱥᱩᱱᱩᱢ ᱠᱚᱧ ᱠᱤᱨᱤᱧ ᱟᱹᱜᱩ ᱠᱮᱫᱟ ᱟᱫᱚ ᱚᱱᱟ ᱢᱤᱥᱴᱤ ᱵᱮᱱᱟᱣ ᱞᱟᱹᱜᱤᱫ ᱛᱮ ᱯᱳᱭᱞᱳ ᱨᱮ ᱪᱩᱞᱦᱟᱹ ᱨᱮ ᱢᱤᱫᱴᱟᱱ ᱠᱚᱲᱦᱟᱧ ᱰᱷᱤᱯᱟᱹᱣ ᱠᱮᱫᱟ ᱟᱨᱤᱧ ᱡᱩᱞ ᱟᱫᱟ ᱚᱱᱟ ᱠᱚᱲᱦᱟᱧ ᱞᱚᱞᱚ ᱦᱚᱪᱚ ᱠᱮᱫᱟ ᱟᱨ ᱚᱱᱟᱨᱮ ᱯᱚᱨᱤᱢᱟᱱ ᱢᱚᱛᱚ ᱥᱩᱱᱩᱢᱤᱧ ᱫᱩᱞ ᱠᱮᱫᱟ ᱥᱩᱱᱩᱢ ᱫᱩᱞ ᱠᱟᱛᱮᱫ ᱚᱱᱟ ᱥᱩᱡᱤᱧ ᱩᱵ ᱠᱮᱫᱟ ᱠᱚᱲᱦᱟᱨᱮ ᱥᱩᱡᱤᱧ ᱩᱵ ᱠᱮᱫ ᱛᱮ ᱚᱱᱟᱧ ᱜᱷᱟᱱᱴᱟ ᱠᱮᱫᱟ ᱚᱱᱟᱧ ᱜᱷᱟᱱᱴᱟ ᱠᱮᱫ ᱛᱮ ᱚᱱᱟ ᱜᱷᱟᱱᱴᱟ ᱜᱷᱟᱱᱴᱟᱛᱮ ᱚᱱᱟ ᱡᱚᱠᱷᱚᱱ ᱟᱨᱟᱜ ᱦᱮᱡ ᱱᱟ ᱥᱩᱡᱤ ᱟᱫᱚ ᱩᱱ ᱥᱚᱢᱚᱭ ᱤᱧ ᱫᱟᱜ ᱤᱧ ᱫᱩᱞ ᱟᱫᱟ ᱫᱟᱜ ᱤᱧ ᱫᱩᱞᱟᱫ ᱛᱮ ᱛᱟᱨᱯᱚᱨ ᱤᱧ ᱫᱚ ᱚᱱᱟ ᱥᱩᱡᱤᱨᱮ ᱪᱤᱱᱤᱧ ᱮᱢ ᱟᱫᱟ ᱯᱚᱨᱤᱢᱟᱱ ᱢᱚᱛᱚ ᱡᱟᱛᱮ ᱦᱮᱲᱮᱢᱚᱜᱼᱟ ᱪᱤᱱᱤᱧ ᱮᱢ ᱠᱮᱫ ᱛᱮ ᱛᱟᱨᱯᱚᱨ ᱯᱟᱸᱪ ᱢᱤᱱᱤᱴ ᱜᱟᱱ ᱫᱟᱯᱟᱞ ᱠᱟᱛᱤᱧ ᱫᱚᱦᱚ ᱠᱟᱫᱟ ᱯᱟᱸᱪ ᱢᱤᱱᱤᱴ ᱜᱟᱱ ᱫᱟᱯᱟᱞ ᱠᱟᱛᱤᱧ ᱫᱚᱦᱚ ᱠᱟᱫ ᱛᱮ ᱯᱟᱸᱪ ᱢᱤᱱᱤᱴ ᱯᱚᱨᱤᱧ ᱦᱮᱡᱱᱟ ᱟᱨ ᱚᱱᱮᱢ ᱰᱷᱟᱠᱚᱱ ᱴᱟᱜ ᱤᱧ ᱚᱴᱟᱜ ᱠᱮᱫᱟ ᱠᱚᱲᱦᱟ ᱨᱮᱱᱟᱜ ᱰᱷᱟᱠᱚᱱ ᱴᱟᱜ ᱤᱧ ᱚᱴᱟᱜ ᱠᱮᱫ ᱛᱮ ᱛᱟᱨᱯᱚᱨᱮᱧ ᱜᱷᱟᱱᱴᱟ ᱠᱮᱫᱟ ᱜᱷᱟᱱᱴᱟ ᱠᱮᱫ ᱛᱤᱧ ᱚᱱᱟ ᱫᱚ ᱜᱷᱟᱱᱴᱟ ᱜᱷᱟᱱᱴᱟ ᱛᱮ ᱠᱟᱹᱴᱤᱡ ᱠᱮᱴᱮᱡ ᱧᱚᱜ ᱜᱷᱟᱱᱴᱟ ᱦᱩᱭᱩᱜᱼᱟ ᱟᱨ ᱚᱱᱟ ᱫᱚ ᱥᱩᱡᱤ ᱨᱮᱱᱟᱜ ᱚᱱᱮ ᱥᱩᱡᱤ ᱫᱚ ᱡᱮᱱᱚ ᱟᱹᱰᱤ ᱪᱮᱦᱨᱟ ᱟᱨ ᱠᱮᱴᱮᱡ ᱦᱤᱡᱩᱜ ᱢᱟ ᱚᱱᱮ ᱠᱮᱴᱮᱡ ᱦᱮᱡ ᱞᱮᱱᱠᱷᱟᱱ ᱛᱟᱦᱞᱮ ᱪᱮᱫ ᱤᱧᱟᱹᱜ ᱞᱟᱹᱰᱩ ᱵᱮᱱᱟᱣ ᱛᱮ ᱥᱩᱵᱤᱫᱷᱟᱜ ᱛᱤᱧᱟ ᱛᱟᱨᱯᱚᱨ ᱚᱱᱟ ᱡᱚᱠᱷᱚᱱ ᱠᱮᱴᱮᱡ ᱦᱩᱭᱱᱟ ᱟᱫᱚ ᱤᱧ ᱚᱱᱟ ᱫᱚᱧ ᱟᱬᱜᱚ ᱠᱮᱫᱟ ᱟᱬᱜᱚ ᱠᱮᱫ ᱠᱷᱟᱱᱤᱧ ᱚᱱᱟ ᱢᱤᱫᱴᱟᱱ ᱛᱷᱟᱹᱨᱤ ᱨᱤᱧ ᱫᱚᱦᱚ ᱠᱮᱫᱟ ᱚᱱᱟ ᱛᱷᱟᱨᱤᱧ ᱫᱚᱦᱚ ᱠᱮᱫ ᱛᱮ ᱛᱟᱨᱯᱚᱨ ᱚᱱᱟ ᱠᱟᱹᱴᱤᱡ ᱤᱧ ᱞᱟᱲᱮᱡ ᱦᱚᱪᱚ ᱟᱫᱟ ᱫᱚᱢᱮ ᱦᱚᱸ ᱵᱟᱹᱧ ᱞᱟᱲᱮᱡ ᱦᱚᱪᱚ ᱠᱟᱣᱫᱟ ᱡᱚᱠᱷᱚᱱ ᱚᱱᱟ ᱦᱟᱞᱠᱟ ᱦᱟᱞᱠᱟ ᱛᱟᱦᱮᱱᱟ ᱩᱱ ᱥᱚᱢᱚᱭ ᱜᱮ ᱚᱱᱟᱨᱮ ᱯᱟᱣᱰᱟᱨ ᱛᱚᱣᱟᱧ ᱮᱢᱟᱜ ᱛᱤᱧ ᱟᱨᱤᱧ ᱥᱤᱯᱤ ᱠᱮᱫᱟ ᱟᱨᱤᱧ ᱥᱤᱯᱤ ᱠᱮᱫ ᱛᱮ ᱛᱟᱨᱯᱚᱨ ᱚᱱᱟ ᱫᱚ ᱜᱳᱞ ᱜᱳᱞ ᱞᱟᱹᱰᱩᱧ ᱵᱮᱱᱟᱣ ᱠᱮᱫᱟ ᱢᱤᱥᱴᱤ ᱞᱟᱹᱰᱩ ᱟᱨ ᱜᱳᱞ ᱜᱳᱞ ᱞᱟᱹᱰᱩᱧ ᱵᱮᱱᱟᱣ ᱠᱮᱫ ᱛᱮ ᱟᱫᱚ ᱚᱱᱟ ᱫᱚ ᱥᱩᱱᱩᱢ ᱥᱩᱱᱩᱢᱤᱧ ᱫᱩᱞ ᱟᱫᱟ ᱢᱤᱫᱴᱮᱱ ᱠᱚᱲᱦᱟ ᱨᱮ ᱥᱩᱱᱩᱢᱤᱧ ᱫᱩᱞᱟᱫ ᱛᱮ ᱟᱫᱚ ᱚᱱᱮ ᱡᱟᱦᱟᱸ ᱞᱟᱹᱰᱩ ᱠᱚᱧ ᱵᱮᱱᱟᱣ ᱞᱮᱫᱟ ᱜᱳᱞ ᱞᱤᱫᱟᱹᱧ ᱟᱫᱚ ᱚᱱᱟ ᱠᱚ ᱚᱱᱟ ᱥᱩᱱᱩᱢᱤᱧ ᱩᱵ ᱠᱮᱫᱟ ᱥᱩᱱᱩᱢᱤᱧ ᱩᱵ ᱠᱮᱫ ᱛᱮ ᱚᱱᱟ ᱟᱹᱰᱤ ᱪᱟᱲᱤᱧ ᱵᱷᱟᱹᱡᱤ ᱠᱮᱫᱟ ᱚᱱᱟ ᱵᱷᱟᱹᱡᱤ ᱠᱮᱫ ᱛᱤᱧ ᱟᱫᱚ ᱡᱚᱠᱷᱚᱱ ᱟᱫᱚ ᱚᱱᱟ ᱟᱨᱟᱜ ᱦᱮᱡ ᱮᱱᱟ ᱠᱟᱹᱴᱤᱡ ᱠᱟᱹᱴᱤᱡ ᱟᱫᱚ ᱚᱱᱟᱧ ᱟᱬᱜᱚ ᱠᱮᱫᱟ ᱚᱱᱟᱧ ᱟᱬᱜᱚ ᱠᱮᱫ ᱛᱮ ᱟᱫᱚ ᱚᱱᱟ ᱢᱤᱫᱴᱮᱱ ᱛᱷᱟᱹᱨᱤ ᱨᱮᱧ ᱫᱚᱦᱚ ᱠᱮᱫᱟ ᱚᱱᱟ ᱛᱷᱟᱹᱨᱤ ᱨᱤᱧ ᱫᱚᱦᱚ ᱠᱮᱫ ᱛᱮ ᱟᱨ ᱢᱤᱫᱴᱮᱱ ᱠᱚᱲᱦᱟᱧ ᱪᱚᱸᱫᱟ ᱠᱮᱫᱟ ᱪᱩᱞᱦᱟᱹᱨᱮ ᱟᱨ ᱢᱤᱫᱴᱮᱱ ᱠᱚᱲᱦᱟᱧ ᱪᱚᱸᱫᱟ ᱠᱮᱫ ᱛᱮ ᱫᱟᱜ ᱤᱧ ᱮᱢ ᱟᱫᱟ ᱵᱟᱨ ᱜᱤᱞᱟᱹᱥ ᱜᱟᱱ ᱫᱟᱜ ᱤᱧ ᱮᱢ ᱟᱫᱟ ᱟᱨ ᱪᱤᱱᱤᱧ ᱮᱢ ᱟᱫᱟ ᱯᱚᱨᱤᱢᱟᱱ ᱢᱚᱛᱚ ᱡᱮᱱᱚ ᱠᱟᱹᱴᱤᱡ ᱦᱮᱲᱮᱢ ᱧᱚᱜᱚᱜ ᱢᱟ ᱪᱤᱱᱤᱧ ᱮᱢᱟᱫ ᱛᱮ ᱟᱹᱰᱤ ᱪᱮᱦᱨᱟ ᱪᱤᱱᱤᱧ ᱦᱮᱰᱮᱡ ᱠᱮᱫᱟ ᱪᱤᱱᱤ ᱯᱚᱨᱤᱢᱟᱱᱴᱟᱜ ᱫᱚ ᱠᱟᱹᱴᱤᱡ ᱵᱮᱥᱤ ᱜᱮ ᱮᱢ ᱦᱩᱭᱩᱜᱼᱟ ᱚᱱᱮ ᱢᱤᱥᱴᱤ ᱨᱱᱟᱜ ᱨᱟᱥᱟ ᱞᱟᱹᱜᱤᱫ ᱛᱮ ᱟᱫᱚ ᱡᱚᱠᱷᱚᱱ ᱚᱱᱮ ᱢᱤᱥᱴᱤ ᱨᱮᱱᱟᱜ ᱨᱟᱥᱟ ᱛᱮᱫ ᱟᱹᱰᱤ ᱪᱮᱦᱨᱟ ᱟᱴᱟ ᱟᱴᱟ ᱵᱷᱟᱵᱽ ᱦᱤᱡᱩᱜᱼᱟ ᱟᱫᱚ ᱩᱱ ᱥᱚᱢᱚᱭ ᱚᱱᱟ ᱢᱤᱥᱴᱤ ᱫᱟᱜ ᱫᱚ ᱟᱬᱜᱚ ᱦᱩᱭᱩᱜᱼᱟ ᱢᱤᱥᱴᱤ ᱫᱟᱜ ᱢᱟᱱᱮ ᱚᱱᱮ ᱪᱤᱱᱤ ᱫᱟᱜ ᱴᱟᱜ ᱟᱬᱜᱚ ᱠᱟᱛᱮᱜ ᱡᱟᱦᱟᱸ ᱞᱟᱹᱰᱩ ᱠᱚ ᱤᱧ ᱵᱷᱟᱹᱡᱤ ᱠᱟᱛᱮᱧ ᱫᱚᱦᱚ ᱞᱮᱫᱟ ᱢᱟᱱᱮ ᱚᱱᱟ ᱢᱤᱥᱴᱤ ᱫᱟᱜ ᱨᱤᱧ ᱡᱚᱵᱮ ᱠᱮᱫᱟ ᱚᱱᱟᱧ ᱡᱚᱵᱮ ᱠᱮᱫ ᱠᱷᱟᱱᱮ ᱫᱤᱭᱮ ᱠᱤᱪᱷᱩ ᱠᱷᱚᱱ ᱵᱟᱫᱽ ᱚᱱᱟ ᱢᱤᱥᱴᱤ ᱠᱚᱧ ᱚᱣᱟᱨ ᱨᱟᱠᱟᱵ ᱠᱮᱫᱟ ᱚᱱᱟ ᱫᱟᱜ ᱠᱷᱚᱱ ᱢᱤᱥᱴᱤ ᱫᱟᱜ ᱠᱷᱚᱱ ᱛᱟᱨᱯᱚᱨ ᱚᱣᱟᱨ ᱨᱟᱠᱟᱵ ᱠᱮᱫ ᱛᱤᱧ ᱚᱱᱟ ᱢᱤᱫᱴᱟᱱ ᱛᱷᱟᱹᱨᱤ ᱨᱮᱧ ᱫᱚᱦᱚ ᱠᱮᱫᱟ ᱟᱨ ᱡᱚᱢ ᱠᱟᱛᱮᱫ ᱤᱧ ᱧᱮᱞ ᱠᱮᱫᱟ ᱟᱹᱰᱤ ᱪᱮᱦᱨᱟ ᱴᱮᱥᱴ ᱠᱟᱱᱟ ᱛᱚ ᱱᱚᱣᱟᱜᱮ ᱦᱳᱭᱳᱜ ᱠᱟᱱᱟ ᱤᱧᱟᱹᱜ ᱢᱤᱫᱴᱟᱝ ᱪᱮᱞᱮᱧᱡᱤᱝ ᱨᱮᱥᱤᱯᱤ ᱟᱨ ᱤᱧ ᱱᱚᱣᱟ ᱨᱮᱥᱮᱯᱤ ᱥᱮᱬᱟ ᱠᱟᱛᱮᱫ ᱟᱹᱰᱤ ᱡᱳᱨ ᱨᱟᱹᱥᱠᱟᱹᱧ ᱵᱩᱡᱷᱟᱹᱣ ᱠᱟᱜᱼᱟ